ᱢᱟᱲᱟᱝ ᱢᱟᱲᱟᱝ ᱫᱚ ᱩᱱᱟᱹᱜ ᱤᱥᱤᱱ ᱵᱟᱥᱟᱝ ᱠᱚᱦᱚᱸ ᱵᱟᱹᱧ ᱵᱟᱲᱟᱭ ᱩᱛᱩ ᱠᱚᱦᱚᱸ ᱩᱱᱟᱹᱜ ᱵᱮᱥᱛᱮ ᱵᱟᱹᱧ ᱤᱥᱤᱱ ᱫᱟᱲᱮᱭᱟᱜᱼᱟ ᱚᱠᱟ ᱥᱟᱥᱟᱝ ᱡᱟᱹᱥᱛᱤᱭᱟ ᱚᱠᱟ ᱢᱚᱥᱞᱟᱧ ᱡᱟᱹᱥᱛᱤᱭᱟ ᱚᱠᱟ ᱵᱩᱞᱩᱝ ᱤᱧ ᱡᱟᱹᱥᱛᱤᱭᱟ ᱮᱱᱠᱷᱟᱱ ᱡᱟᱹᱥᱛᱤ ᱞᱮᱱᱠᱷᱟᱱ ᱵᱟᱭ ᱥᱤᱵᱤᱞᱟ ᱟᱨ ᱡᱩᱫᱤ ᱟᱨ ᱵᱟᱠᱷᱟᱱᱤᱧ ᱠᱚᱢᱟ ᱠᱚᱢ ᱛᱮᱦᱚᱸ ᱵᱟᱭ ᱥᱤᱵᱤᱞᱟ ᱟᱨ ᱡᱟᱹᱥᱛᱤ ᱛᱮᱦᱚᱸ ᱵᱟᱭ ᱥᱤᱵᱤᱞᱟ ᱦᱤᱥᱟᱹᱵ ᱨᱮᱱᱟᱜ ᱮᱢ ᱨᱮᱜᱮ ᱥᱤᱵᱤᱞᱟ ᱟᱨ ᱢᱟᱲᱟᱝ ᱢᱟᱲᱟᱝ ᱫᱚ ᱥᱚᱠᱛᱚ ᱠᱚ ᱮᱜᱮᱨᱤᱧᱟ ᱢᱤᱛᱟᱹᱧᱟᱠᱚ ᱩᱛᱩᱜᱮ ᱵᱟᱢ ᱜᱟᱱᱮᱫᱼᱟ ᱜᱷᱟᱱᱮ ᱵᱩᱞᱩᱝ ᱮᱢ ᱡᱟᱹᱥᱛᱤᱭᱮᱫᱟ ᱜᱷᱟᱱᱮ ᱥᱟᱥᱟᱝ ᱮᱢ ᱡᱟᱹᱥᱛᱤᱭᱟ ᱜᱷᱟᱱᱮ ᱢᱚᱥᱞᱟᱢ ᱡᱟᱹᱥᱛᱤᱭᱟ ᱮᱱᱠᱷᱟᱱ ᱱᱮᱛᱟᱨ ᱫᱚ ᱠᱟᱹᱴᱤᱡ ᱠᱟᱹᱴᱤᱡᱛᱮ ᱚᱱᱟ ᱠᱚᱦᱚᱸᱧ ᱪᱮᱫ ᱤᱫᱤᱭᱮᱱᱟ ᱥᱟᱥᱟᱝ ᱢᱚᱥᱞᱟ ᱠᱚᱦᱚᱸ ᱴᱷᱤᱠ ᱴᱷᱟᱠ ᱫᱷᱟᱨᱟᱜᱤᱧ ᱞᱟᱜᱟᱣᱟ ᱚᱠᱟ ᱥᱚᱢᱚᱭ ᱫᱚ ᱵᱩᱞᱩᱝ ᱠᱚᱜᱮ ᱡᱟᱹᱥᱛᱤᱜᱼᱟ ᱟᱫᱚ ᱵᱮᱥ ᱵᱟᱹᱧ ᱜᱟᱱᱛᱮ ᱫᱤᱱ ᱜᱮᱠᱚ ᱮᱜᱮᱨᱤᱧᱟ ᱢᱮᱛᱟᱹᱧ ᱟᱠᱚ ᱩᱛᱩ ᱜᱮᱵᱟᱢ ᱜᱟᱱᱮᱫᱼᱟ ᱱᱮᱛᱟᱨ ᱫᱚ ᱟᱭᱳ ᱠᱟᱹᱡ ᱠᱟᱹᱡᱛᱮ ᱥᱮᱬᱟ ᱟᱹᱫᱤᱧᱟ ᱢᱤᱛᱟᱹᱧ ᱠᱟᱱᱟᱭ ᱦᱤᱥᱟᱹᱵᱽ ᱨᱮᱱᱟᱜ ᱵᱩᱞᱩᱝ ᱠᱚᱢ ᱮᱢᱟ ᱟᱨ ᱦᱤᱥᱟᱹᱵᱽ ᱨᱮᱱᱟᱜ ᱥᱟᱥᱟᱝ ᱢᱚᱥᱞᱟ ᱠᱚᱢ ᱞᱟᱜᱟᱣ ᱠᱷᱟᱱ ᱩᱛᱩᱦᱚᱸ ᱥᱤᱵᱤᱞᱚᱜᱼᱟ ᱟᱨ ᱪᱮᱫ ᱵᱮᱥ ᱵᱩᱡᱷᱟᱹᱜᱼᱟ ᱡᱩᱫᱤ ᱡᱟᱹᱥᱛᱤᱢ ᱵᱩᱞᱩᱝᱼᱟ ᱮᱱᱠᱷᱟᱱ ᱫᱚ ᱚᱠᱟ ᱠᱷᱚᱱ ᱥᱤᱵᱤᱞᱚᱜᱼᱟ ᱠᱟᱹᱡ ᱠᱟᱹᱡᱛᱮ ᱱᱮᱛᱟᱨ ᱫᱚᱧ ᱜᱟᱱᱮᱫᱼᱟ ᱟᱫᱚ ᱱᱮᱛᱟᱨ ᱫᱚ ᱥᱤᱵᱤᱞ ᱤᱫᱤᱜ ᱠᱟᱱᱟ ᱛᱤᱱᱟᱹᱜ ᱩᱛᱩ ᱠᱚ ᱦᱤᱥᱟᱹᱵ ᱨᱮᱭᱟᱜ ᱥᱟᱥᱟᱝ ᱠᱚ ᱢᱚᱥᱞᱟ ᱠᱚ ᱵᱩᱞᱩᱝ ᱠᱚᱧ ᱞᱟᱜᱟᱣᱮᱫ ᱛᱮ ᱦᱤᱥᱟᱹᱵ ᱨᱮᱱᱟᱜ ᱜᱮ ᱢᱮᱱᱠᱷᱟᱱ ᱥᱤᱵᱤᱞᱚᱜ ᱠᱟᱱᱟ ᱟᱨ ᱱᱤᱛᱚᱜ ᱯᱮᱲᱟ ᱠᱚᱠᱚ ᱦᱤᱡᱩᱜ ᱠᱷᱟᱱ ᱪᱮ ᱚᱲᱟᱜ ᱠᱚᱨᱮᱦᱚᱸ ᱡᱟᱦᱟᱸᱛᱤᱥ ᱜᱮ ᱱᱮᱛᱟᱨ ᱫᱚᱠᱚ ᱤᱧᱜᱮᱠᱚ ᱩᱛᱩ ᱦᱚᱪᱚᱧᱟ ᱢᱤᱛᱟᱹᱧᱟᱠᱚ ᱵᱷᱟᱹᱜᱤ ᱪᱮᱦᱨᱟᱢ ᱜᱟᱱᱮᱫᱼᱟ ᱟᱹᱰᱤ ᱥᱤᱵᱤᱞᱚᱜ ᱠᱟᱱᱟ ᱱᱚᱝᱠᱟ ᱫᱤᱱᱜᱮᱢ ᱩᱛᱩᱭ ᱠᱷᱟᱱ ᱪᱮᱫ ᱤᱫᱤᱭᱟᱢ ᱵᱮᱥᱮᱢ ᱩᱛᱩᱭᱟ ᱟᱨ ᱩᱛᱩ ᱜᱮᱵᱟᱢ ᱩᱛᱩᱭ ᱠᱷᱟᱱ ᱚᱠᱟ ᱠᱷᱚᱱᱮᱢ ᱪᱮᱫᱚᱜᱼᱟ ᱟᱨ ᱢᱟᱲᱟᱝ ᱢᱟᱲᱟᱝ ᱫᱚ ᱛᱟᱦᱮᱱ ᱜᱟᱱᱜᱮ ᱵᱟᱹᱧ ᱜᱟᱱᱟ ᱞᱟᱹᱭᱟᱹᱧ ᱨᱮᱦᱚᱸ ᱠᱚ ᱵᱟᱹᱧ ᱜᱟᱱᱟ ᱡᱟᱹᱥᱛᱤ ᱜᱤᱭᱟᱹᱧ ᱟᱨ ᱟᱲᱟᱜ ᱥᱟᱠᱟᱢ ᱠᱚᱨᱮᱦᱚᱸ ᱵᱩᱞᱩᱝ ᱠᱚᱧ ᱡᱟᱹᱥᱛᱤ ᱠᱟᱜᱼᱟ ᱟᱨ ᱢᱚᱥᱞᱟ ᱠᱚᱦᱚᱸ ᱩᱱᱟᱹᱜ ᱵᱮᱥ ᱵᱮᱥ ᱢᱚᱥᱞᱟ ᱠᱚᱢᱟ ᱵᱟᱢ ᱡᱚᱢ ᱫᱟᱲᱮᱭᱟᱜᱼᱟ ᱚᱱᱟ ᱠᱚᱫᱚ ᱯᱩᱭᱥᱟᱹ ᱦᱚᱸ ᱡᱟᱹᱥᱛᱤ ᱞᱟᱜᱟᱜᱼᱟ ᱫᱟᱢ ᱜᱮᱭᱟ ᱢᱚᱥᱞᱟ ᱮᱱᱠᱷᱟᱱ ᱫᱟᱢ ᱫᱷᱟᱨᱟ ᱟᱜ ᱢᱚᱥᱞᱟ ᱠᱚᱢ ᱞᱟᱜᱟᱣ ᱠᱷᱟᱱ ᱩᱱᱟᱹᱜ ᱩᱛᱩ ᱠᱚᱦᱚᱸ ᱵᱟᱭ ᱥᱤᱵᱤᱞᱟ ᱟᱨ ᱵᱮᱥ ᱵᱮᱥᱟᱜ ᱢᱚᱥᱞᱟᱢ ᱞᱟᱜᱟᱣ ᱠᱷᱟᱱ ᱥᱤᱵᱤᱞᱟ ᱰᱷᱮᱨ ᱫᱷᱟᱨᱟ ᱥᱟᱥᱟᱝ ᱢᱚᱥᱞᱟ ᱠᱚ ᱴᱷᱤᱠ ᱥᱟᱹᱦᱤᱡ ᱮᱢ ᱞᱟᱜᱟᱣ ᱠᱷᱟᱱ ᱴᱷᱤᱠ ᱥᱟᱹᱦᱤᱡ ᱜᱮ ᱥᱤᱵᱤᱞᱟ ᱟᱨ ᱱᱮᱛᱟᱨ ᱫᱚ ᱩᱛᱩ ᱠᱚᱦᱚᱸ ᱟᱲᱟᱜ ᱩᱛᱩ ᱠᱚᱦᱚᱸᱧ ᱜᱟᱱ ᱜᱮᱭᱟ ᱡᱤᱞ ᱦᱟᱹᱠᱩ ᱠᱚᱦᱚᱸ ᱪᱮ ᱞᱮᱴᱚ ᱠᱚᱦᱚᱸ ᱡᱚᱛᱚᱣᱟᱜ ᱜᱤᱧ ᱜᱟᱱ ᱜᱮᱭᱟ ᱟᱨ ᱢᱚᱥᱞᱟ ᱥᱟᱥᱟᱝ ᱞᱟᱜᱟᱣ ᱦᱚᱸ ᱪᱮᱦᱨᱟ ᱞᱮᱠᱟᱜᱤᱧ ᱜᱟᱱ ᱠᱮᱜᱼᱟ ᱫᱤᱱ ᱫᱤᱱᱜᱮ ᱤᱧᱜᱤᱧ ᱩᱛᱩᱭᱟ ᱟᱭᱳᱭ ᱥᱮᱬᱟ ᱟᱹᱫᱤᱧᱟ ᱢᱮᱛᱟᱹᱧ ᱠᱟᱱᱟ ᱟᱢᱜᱮᱢ ᱩᱛᱩᱭ ᱠᱷᱟᱱ ᱫᱤᱱᱜᱮᱢ ᱩᱛᱩᱭ ᱠᱷᱟᱱ ᱪᱮᱫᱚᱜ ᱟᱢ ᱵᱩᱞᱩᱝ ᱠᱚᱦᱚᱸ ᱵᱟᱢ ᱡᱟᱹᱥᱛᱤᱭᱟ ᱥᱤᱵᱤᱞᱚᱜ ᱛᱟᱢᱟ ᱫᱤᱱᱜᱮ ᱩᱛᱩᱭ ᱢᱮ ᱟᱞᱚᱢ ᱟᱹᱲᱤᱥᱚᱜᱼᱟ ᱩᱛᱩ ᱤᱥᱤᱱ ᱢᱮ ᱫᱤᱱᱜᱮ ᱮᱸᱰᱮ ᱠᱷᱟᱱᱜᱮᱢ ᱪᱮᱫᱟ ᱢᱚᱥᱞᱟ ᱦᱚᱸ ᱦᱤᱥᱟᱹᱵᱽ ᱨᱮᱭᱟᱜᱼᱮᱢ ᱮᱢ ᱫᱟᱲᱮᱭᱟᱜᱼᱟ ᱥᱟᱥᱟᱝ ᱠᱚᱦᱚᱸ ᱦᱤᱥᱟᱹᱵᱽ ᱨᱮᱱᱟᱜᱼᱮᱢ ᱮᱢ ᱫᱟᱲᱮᱭᱟᱜᱼᱟ ᱵᱩᱞᱩᱝ ᱠᱚᱦᱚᱸ ᱦᱤᱥᱟᱹᱵᱽ ᱦᱤᱥᱟᱹᱵᱽ ᱨᱮᱭᱟᱜᱼᱮᱢ ᱮᱢ ᱫᱟᱲᱮᱭᱟᱜ ᱠᱷᱟᱱ ᱟᱹᱰᱤ ᱥᱤᱵᱤᱞᱚᱜᱼᱟ